ᱵᱤᱨᱵᱷᱩᱢ ᱨᱮᱭᱟᱜ ᱠᱤᱪᱷᱩ ᱜᱟᱱ ᱛᱷᱟᱱᱤᱛ ᱥᱟᱜᱟᱲᱚᱢ ᱨᱮᱭᱟᱜ ᱵᱤᱠᱚᱞᱯᱚ ᱫᱚ ᱠᱤᱪᱷᱩ ᱜᱟᱱ ᱢᱮᱱᱟᱜ ᱜᱮᱭᱟ ᱡᱮᱢᱚᱱ ᱵᱤᱨᱵᱷᱩᱢ ᱨᱮᱫᱚ ᱴᱳᱴᱳ ᱵᱟᱥ ᱨᱮᱞᱳᱣᱮ ᱱᱤᱭᱟᱹ ᱠᱚ ᱡᱟᱦᱟᱸ ᱠᱚ ᱪᱟᱞᱟᱜ ᱠᱟᱱ ᱱᱤᱭᱟᱹᱜᱮ ᱢᱮᱱᱟᱜᱼᱟ ᱟᱨ ᱥᱟᱶ ᱥᱟᱶᱛᱮ ᱡᱮᱢᱚᱱ ᱡᱟᱦᱟᱸᱭ ᱥᱩᱨᱮ ᱪᱟᱞᱟᱜ ᱠᱟᱱᱫᱚ ᱴᱳᱴᱳ ᱛᱮᱭ ᱪᱟᱞᱟᱜ ᱠᱟᱱᱟ ᱡᱟᱦᱟᱸᱭ ᱥᱟᱹᱜᱤᱧᱮ ᱪᱟᱞᱟᱜ ᱠᱟᱱᱟ ᱵᱟᱥ ᱛᱮᱭ ᱪᱟᱞᱟᱜ ᱠᱟᱱᱟ ᱡᱟᱦᱟᱸᱭ ᱟᱨ ᱥᱟᱹᱜᱤᱧᱮ ᱪᱟᱞᱟᱜ ᱠᱟᱱ ᱩᱱᱤ ᱫᱚ ᱨᱮᱞᱳᱭᱮ ᱛᱮ ᱥᱮ ᱴᱨᱮᱱ ᱛᱮᱭ ᱪᱟᱞᱟᱜ ᱠᱟᱱᱟ ᱛᱚ ᱱᱤᱭᱟᱹ ᱠᱚ ᱤᱭᱟᱹ ᱛᱮᱜᱮ ᱪᱟᱞᱟᱣ ᱚᱠᱛᱨᱮ ᱪᱟᱞᱟᱣ ᱯᱚᱫᱽᱨᱮ ᱟᱭᱢᱟ ᱠᱤᱪᱷᱩ ᱧᱮᱞᱚᱜ ᱜᱮᱭᱟ ᱡᱩᱫᱤ ᱨᱟᱥᱛᱟ ᱨᱮᱢ ᱳᱰᱩᱠᱚᱜ ᱠᱷᱟᱱ ᱚᱠᱚᱭᱮᱢ ᱧᱮᱞᱮᱭᱟ ᱴᱤᱯᱷᱤᱱ ᱫᱟᱠᱟ ᱥᱟᱵ ᱠᱟᱛᱮ ᱥᱮ ᱡᱟᱦᱟᱸ ᱨᱮ ᱠᱟᱹᱢᱤᱭ ᱪᱟᱞᱟᱜ ᱠᱟᱱᱟ ᱚᱠᱚᱭ ᱫᱚᱭ ᱪᱟᱞᱟᱜ ᱠᱟᱱᱟ ᱵᱟᱭᱤᱠ ᱛᱮ ᱥᱮ ᱜᱟᱹᱰᱤᱛᱮ ᱥᱟᱭᱠᱮᱹᱞ ᱛᱮ ᱡᱟᱦᱟᱸᱨᱮ ᱟᱭᱟᱜ ᱠᱟᱹᱢᱤ ᱥᱮ ᱫᱚᱨᱠᱟᱨ ᱞᱟᱹᱜᱤᱫ ᱮ ᱪᱟᱞᱟᱜ ᱠᱟᱱᱟ ᱮᱵᱚᱝ ᱥᱟᱶ ᱥᱟᱶᱛᱮ ᱡᱟᱦᱟᱸᱭ ᱠᱚᱫᱚ ᱢᱤᱫ ᱴᱮᱱ ᱵᱟᱥ ᱨᱮᱭᱟᱜ ᱥᱩᱵᱤᱫᱷᱟ ᱠᱚ ᱧᱟᱢ ᱟᱠᱟᱫ ᱚᱱᱠᱟ ᱦᱤᱥᱟᱹᱵᱽ ᱛᱮ ᱵᱟᱥ ᱛᱮᱠᱚ ᱪᱟᱞᱟᱜ ᱠᱟᱱᱟ ᱵᱟᱝᱢᱟ ᱨᱮᱞᱳᱣᱮ ᱛᱮᱠᱚ ᱪᱟᱞᱟᱜ ᱠᱟᱱᱟ ᱟᱥᱚᱠᱟᱭᱛᱮ ᱡᱟᱹᱥᱛᱤ ᱟᱱᱟ ᱱᱤᱭᱮ ᱱᱚᱸᱰᱮ ᱨᱮᱞᱳᱣᱮ ᱨᱮᱱᱟᱜ ᱠᱟᱛᱷᱟᱧ ᱞᱟᱹᱭᱟ ᱪᱮᱫᱟᱜ ᱡᱮ ᱨᱮᱞᱳᱣᱮ ᱨᱮᱱᱟᱜ ᱥᱚᱢᱯᱚᱨᱠᱚ ᱥᱮ ᱤᱧᱟᱜ ᱚᱵᱷᱤᱜᱽᱜᱚᱛᱟ ᱵᱷᱟᱜᱮ ᱦᱮᱱᱟᱜ ᱟᱠᱟᱫᱟ ᱡᱮ ᱤᱧ ᱯᱨᱟᱭ ᱵᱳᱞᱯᱩᱨ ᱠᱷᱚᱱ ᱵᱚᱨᱫᱚᱢᱟᱱ ᱨᱮᱞᱳᱣᱮ ᱛᱮ ᱪᱟᱞᱟᱜ ᱦᱤᱡᱩᱜ ᱜᱮᱭᱟᱹᱧ ᱠᱤᱪᱷᱩ ᱜᱟᱱ ᱟᱭᱢᱟ ᱫᱷᱟᱣ ᱤᱧ ᱪᱟᱞᱟᱣ ᱟᱠᱟᱱᱟ ᱠᱤᱪᱷᱩ ᱴᱨᱮᱱᱚᱝ ᱞᱟᱹᱜᱤᱫ ᱛᱮ ᱥᱮ ᱡᱟᱦᱟᱱᱟᱜ ᱠᱟᱹᱢᱤ ᱞᱟᱹᱜᱤᱫ ᱛᱮᱦᱚᱸ ᱚᱱᱠᱟ ᱡᱮ ᱨᱮᱞᱳᱣᱮ ᱨᱮ ᱪᱟᱞᱟᱣ ᱚᱠᱛᱮ ᱨᱮ ᱟᱹᱰᱤ ᱜᱟᱱ ᱵᱷᱤᱲ ᱤᱧ ᱧᱮᱞ ᱜᱮᱭᱟ ᱵᱷᱤᱲ ᱧᱮᱞ ᱥᱟᱶ ᱥᱟᱶᱛᱮ ᱚᱸᱰᱮ ᱨᱮᱞᱳᱣᱮ ᱵᱷᱤᱛᱨᱤ ᱨᱮ ᱦᱚᱠᱟᱨ ᱠᱚ ᱛᱟᱦᱮᱱᱟ ᱦᱚᱠᱟᱨ ᱠᱚ ᱛᱟᱦᱮᱱᱟ ᱚᱠᱚᱭ ᱠᱚᱫᱚ ᱟᱭᱢᱟ ᱠᱤᱪᱷᱩ ᱡᱤᱱᱤᱥ ᱠᱚ ᱟᱹᱠᱷᱨᱤᱧᱟ ᱚᱠᱚᱭ ᱫᱚ ᱥᱤᱸᱜᱟᱲᱟ ᱚᱠᱚᱭ ᱫᱚ ᱡᱷᱟᱞ ᱢᱩᱲᱤ ᱚᱠᱚᱭ ᱫᱚ ᱮᱢᱟᱱ ᱛᱮᱭᱟᱜ ᱡᱤᱱᱤᱥ ᱠᱚ ᱦᱮᱰᱯᱷᱳᱱ ᱵᱟᱜᱮᱨᱟ ᱟᱭᱢᱟ ᱠᱤᱪᱷᱩ ᱡᱤᱱᱤᱥ ᱠᱚ ᱟᱹᱠᱷᱨᱤᱧᱟ ᱟᱨ ᱚᱱᱟ ᱥᱟᱶ ᱥᱟᱶᱛᱮ ᱚᱸᱰᱮᱱ ᱠᱚ ᱡᱟᱦᱟᱸᱭ ᱦᱚᱲ ᱠᱚ ᱛᱟᱦᱮᱱᱟ ᱩᱱᱠᱩ ᱠᱚ ᱦᱟᱛᱟᱣ ᱜᱮᱭᱟ ᱮᱵᱚᱝ ᱪᱟ ᱠᱚ ᱟᱨᱦᱚᱸ ᱵᱤᱵᱷᱤᱱᱱᱚ ᱨᱚᱠᱚᱢ ᱡᱤᱱᱤᱥ ᱠᱚ ᱚᱱᱟ ᱥᱟᱶ ᱥᱟᱶᱛᱮ ᱟᱨᱦᱚᱸ ᱡᱮᱠᱷᱚᱱ ᱥᱚᱲᱚᱠ ᱛᱮ ᱪᱟᱞᱟᱜ ᱥᱮ ᱯᱨᱚᱪᱩᱨ ᱡᱤᱱᱤᱥ ᱠᱚ ᱧᱮᱞᱚᱜ ᱜᱮᱭᱟ ᱮᱵᱚᱝ ᱴᱨᱮᱱ ᱠᱷᱚᱱ ᱦᱚᱸ ᱡᱟᱦᱟᱸᱴᱟᱜ ᱵᱟᱨᱦᱮ ᱨᱮᱭᱟᱜ ᱫᱨᱤᱥᱥᱚ ᱠᱚ ᱧᱮᱞᱚᱜ ᱜᱮᱭᱟ ᱟᱨ ᱟᱥᱚ ᱠᱟᱭᱛᱮ ᱴᱨᱮᱱ ᱨᱮ ᱡᱟᱦᱟᱸᱴᱟᱜ ᱤᱧ ᱟᱹᱰᱤ ᱜᱟᱱ ᱤᱧ ᱧᱮᱞ ᱧᱟᱢ ᱚᱱᱟ ᱫᱚ ᱱᱤᱭᱟ ᱜᱤᱧ ᱧᱮᱞ ᱧᱟᱢᱟ ᱡᱮ ᱟᱵᱚ ᱡᱟᱹᱥᱛᱤ ᱠᱟᱭᱛᱮ ᱮᱴᱟᱜ ᱡᱟᱹᱛ ᱦᱚᱸ ᱠᱤᱱᱛᱩ ᱡᱟᱹᱥᱛᱤ ᱠᱟᱭ ᱛᱮ ᱥᱟᱱᱛᱟᱲ ᱦᱚᱯᱚᱱ ᱫᱚ ᱵᱟᱵᱚ ᱱᱚᱰᱮ ᱟᱭᱟᱜ ᱡᱟᱸᱜᱟ ᱠᱷᱚᱱ ᱮᱴᱟᱜ ᱡᱟᱸᱜᱟ ᱴᱤᱯᱤᱱ ᱫᱟᱠᱟ ᱱᱤᱭᱮ ᱩᱱᱤ ᱚᱰᱮ ᱠᱟᱹᱢᱤᱭ ᱪᱟᱞᱟᱜᱼᱟ ᱟᱨ ᱟᱥᱚᱠᱟᱭᱛᱮ ᱱᱤᱭᱟᱹ ᱤᱭᱟᱹ ᱛᱮ ᱴᱨᱮᱱ ᱛᱮᱫᱚ ᱟᱹᱰᱤ ᱥᱩᱵᱤᱫᱟ ᱜᱮᱭ ᱟᱹᱭᱠᱟᱹᱣᱮᱭᱟ ᱪᱮᱫᱟᱜ ᱡᱮ ᱴᱨᱮᱱ ᱨᱮᱭᱟᱜ ᱵᱷᱟᱲᱟ ᱦᱚᱸ ᱠᱚᱢ ᱜᱮᱭᱟ ᱮᱵᱚᱝ ᱥᱳᱢᱳᱭ ᱦᱚᱸ ᱠᱚᱢ ᱥᱳᱢᱳᱭ ᱢᱚᱫᱽᱫᱷᱮ ᱨᱮᱦᱚᱸ ᱚᱱᱟ ᱟᱭᱟᱜ ᱡᱟᱭᱜᱟᱭ ᱥᱮᱴᱮᱨ ᱫᱟᱲᱮᱭᱟᱜ ᱠᱟᱱᱟ ᱟᱨ ᱢᱟᱱᱮ ᱯᱨᱚᱪᱩᱨ ᱨᱚᱠᱚᱢ ᱦᱚᱲ ᱚᱠᱚᱭ ᱫᱚ ᱫᱤᱱ ᱠᱟᱹᱢᱤ ᱫᱤᱱ ᱡᱚᱢ ᱚᱱᱠᱟᱱ ᱠᱚ ᱦᱚᱲ ᱠᱚ ᱧᱮᱞᱚᱜᱼᱟ ᱚᱠᱚᱭ ᱫᱚ ᱡᱟᱦᱟᱴᱟᱜ ᱵᱮᱵᱽᱥᱟ ᱞᱟᱹᱜᱤᱫ ᱦᱚᱸᱠᱚ ᱪᱟᱞᱟᱜᱼᱟ ᱵᱮᱵᱽᱥᱟ ᱞᱟᱹᱜᱤᱫ ᱦᱚᱠᱚ ᱪᱟᱞᱟᱜᱼᱟ ᱚᱠᱚᱭ ᱩᱱᱠᱩ ᱧᱤᱫᱟᱹ ᱠᱚ ᱨᱩᱭᱟᱹᱲ ᱦᱤᱡᱩᱜᱼᱟ ᱚᱠᱚᱭ ᱫᱚ ᱡᱟᱦᱟᱸᱴᱟᱜ ᱪᱟᱠᱨᱤ ᱵᱟᱠᱨᱤ ᱠᱚ ᱛᱟᱦᱮᱱ ᱛᱟᱠᱚ ᱠᱷᱟᱱ ᱚᱱᱟ ᱞᱟᱹᱜᱤᱫ ᱦᱚᱠᱚ ᱪᱟᱞᱟᱜ ᱜᱮᱭᱟ ᱛᱚ ᱵᱤᱵᱷᱤᱱᱱᱚ ᱨᱚᱠᱚᱢ ᱦᱚᱲ ᱟᱭᱟᱜ ᱚᱥᱩᱵᱤᱫᱷᱟ ᱚᱥᱩᱵᱤᱫᱷᱟ ᱚᱱᱠᱟ ᱞᱮᱠᱟᱛᱮ ᱚᱠᱚᱭ ᱫᱚ ᱰᱟᱠᱛᱚᱨ ᱚᱲᱟᱜ ᱚᱠᱚᱭ ᱫᱚ ᱢᱟᱱᱮ ᱯᱨᱚᱪᱩᱨ ᱜᱟᱱ ᱯᱨᱚᱪᱩᱨ ᱨᱚᱠᱚᱢᱟᱜ ᱟᱭᱟᱜ ᱪᱮᱫ ᱞᱮᱠᱟ ᱫᱚᱨᱠᱟᱨ ᱚᱱᱠᱟ ᱦᱤᱥᱟᱹᱵᱽ ᱛᱮ ᱴᱨᱮᱱ ᱨᱮᱠᱚ ᱡᱟᱛᱛᱨᱤ ᱠᱚ ᱥᱮ ᱴᱨᱮᱱ ᱨᱮᱱ ᱡᱟᱛᱟᱭᱟᱛ ᱦᱚᱲ ᱠᱚ ᱛᱟᱦᱮᱱ ᱜᱮᱭᱟ ᱟᱨ ᱴᱨᱮᱱ ᱨᱮᱭᱟᱜ ᱡᱟᱛᱟᱭᱟᱛ ᱥᱚᱢᱯᱨᱠᱮ ᱫᱚ ᱟᱹᱰᱤ ᱥᱩᱵᱤᱫᱷᱟ ᱫᱚ ᱱᱤᱭᱟᱹ ᱜᱮᱧ ᱞᱟᱹᱭᱟ ᱪᱮᱫᱟᱜ ᱡᱮ ᱚᱸᱰᱮᱱᱟᱜ ᱵᱷᱟᱲᱟ ᱦᱚᱸ ᱠᱚᱢ ᱜᱮᱭᱟ ᱟᱨ ᱥᱟᱶ ᱥᱟᱶᱛᱮ ᱟᱹᱰᱤ ᱠᱚᱢ ᱥᱳᱢᱳᱭ ᱢᱚᱫᱽᱫᱷᱮᱨᱮ ᱟᱢ ᱚᱱᱟ ᱡᱟᱭᱜᱟᱨᱮᱭ ᱥᱮᱴᱮᱨ ᱫᱟᱲᱮᱭᱟᱢ ᱠᱟᱱᱟ ᱡᱟᱦᱟᱸᱴᱟᱜ ᱵᱟᱥ ᱥᱮ ᱡᱟᱦᱟᱴᱟᱜ ᱟᱢᱟᱜ ᱯᱟᱨᱥᱚᱱᱟᱞ ᱤᱭᱟᱹᱛᱮ ᱟᱢ ᱩᱱᱟᱹ ᱡᱟᱭᱜᱟᱢ ᱥᱮᱴᱮᱨ ᱫᱟᱲᱮᱭᱟᱜ ᱠᱟᱱᱟ ᱟᱨ ᱢᱤᱫ ᱴᱮᱱ ᱠᱟᱛᱷᱟ ᱡᱮ ᱱᱤᱭᱟᱹᱨᱮ ᱡᱟᱦᱟᱸ ᱴᱟᱜ ᱤᱧᱟᱹᱜ ᱡᱮ ᱱᱤᱭᱟᱹ ᱪᱤᱠᱟᱹᱛᱮ ᱞᱟᱦᱟᱛᱮ ᱟᱥ ᱱᱤᱭᱟᱹ ᱨᱮᱞᱳᱣᱮ ᱯᱚᱫᱽ ᱦᱤᱥᱟᱹᱵ ᱛᱤᱧ ᱞᱟᱹᱭᱮᱫ ᱠᱟᱱ ᱡᱟᱦᱟᱸᱴᱟᱜ ᱛᱷᱚᱲᱟ ᱩᱱᱱᱚᱛᱤᱭᱟ ᱚᱱᱟ ᱨᱮᱭᱟᱜ ᱠᱤᱪᱷᱩ ᱨᱟᱭ ᱢᱮᱱᱟᱜ ᱟᱠᱟᱫ ᱛᱤᱧᱟᱹ ᱚᱱᱟ ᱨᱮᱭᱟᱜ ᱯᱨᱚᱛᱷᱚᱢᱚᱛᱚ ᱨᱟᱭ ᱫᱚ ᱱᱤᱭᱟᱹᱜᱮ ᱦᱳᱭᱳᱜ ᱠᱟᱱ ᱛᱤᱧᱟ ᱡᱮ ᱡᱟᱦᱟᱸᱴᱟᱜ ᱨᱮᱞᱳᱣᱮ ᱦᱳᱭᱳᱜ ᱠᱟᱱ ᱨᱮᱞᱳᱣᱮ ᱡᱟᱛᱨᱤ ᱠᱚ ᱪᱟᱞᱟᱜ ᱠᱟᱱ ᱚᱱᱟ ᱡᱟᱛᱛᱨᱤ ᱨᱮ ᱡᱩᱫᱤ ᱛᱷᱚᱲᱟ ᱡᱮᱢᱚᱱ ᱡᱟᱦᱟᱸ ᱠᱚ ᱞᱟᱹᱭ ᱞᱮᱠᱟ ᱡᱟᱛᱮ ᱥᱟᱯᱷᱟ ᱥᱟᱹᱯᱷᱤ ᱛᱟᱦᱮᱱ ᱠᱷᱟᱱ ᱟᱥᱚᱠᱟᱭᱛᱮ ᱵᱟᱛᱨᱩᱢ ᱟᱥᱚᱠᱟᱭᱛᱮ ᱨᱮᱞᱳᱣᱮ ᱨᱮ ᱧᱮᱞᱚᱜ ᱜᱮᱭᱟ ᱡᱮᱢᱚᱱ ᱱᱤᱭᱟᱹ ᱫᱚ ᱚᱱᱮ ᱠᱚ ᱞᱟᱹᱭ ᱞᱮᱠᱟ ᱥᱚᱨᱠᱟᱨᱤ ᱡᱤᱱᱤᱥ ᱠᱟᱱ ᱛᱮ ᱵᱟᱠᱚ ᱧᱮᱞᱟ ᱠᱤᱱᱛᱩ ᱚᱱᱟ ᱠᱚ ᱡᱷᱚᱛᱚ ᱧᱮᱞ ᱦᱳᱭᱳᱜᱼᱟ ᱡᱮᱢᱚᱱ ᱥᱚᱨᱠᱟᱨᱤᱭᱟᱜ ᱡᱮᱢᱚᱱ ᱵᱟᱛᱷᱨᱩᱢ ᱠᱚ ᱛᱟᱦᱮᱱᱟ ᱤᱭᱟᱹ ᱠᱚ ᱚᱱᱟ ᱠᱚᱫᱚ ᱟᱹᱰᱤ ᱱᱚᱜᱽᱨᱟ ᱜᱮ ᱛᱟᱦᱮᱱ ᱜᱮᱭᱟ ᱠᱤᱱᱛᱩ ᱚᱱᱟᱠᱚ ᱡᱟᱛᱮ ᱥᱟᱯᱷᱟ ᱥᱟᱹᱯᱷᱤ ᱛᱟᱦᱮᱱ ᱢᱟ ᱚᱱᱟ ᱠᱚ ᱡᱟᱛᱮ ᱩᱱᱠᱩᱨᱮᱱ ᱥᱴᱟᱯ ᱠᱚ ᱥᱮ ᱥᱴᱟᱯ ᱟᱜ ᱠᱟᱢᱤ ᱮᱥᱠᱟᱨ ᱠᱟᱹᱢᱤ ᱫᱚ ᱵᱟᱝ ᱠᱟᱱᱟ ᱚᱸᱰᱮ ᱡᱚᱛᱚ ᱡᱟᱛᱨᱤ ᱠᱚᱣᱟᱜ ᱦᱚᱸ ᱡᱟᱥᱛᱤ ᱫᱟᱭᱤᱛᱛᱚ ᱛᱟᱦᱮᱱᱢᱟ ᱵᱟᱝᱢᱟ ᱴᱨᱮᱱ ᱛᱮᱵᱚᱱ ᱪᱟᱞᱟᱜ ᱠᱟᱱᱟ ᱥᱮ ᱢᱤᱫ ᱴᱮᱱ ᱟᱵᱚᱣᱟᱜ ᱢᱤᱫ ᱴᱮᱱ ᱵᱷᱟᱜᱮ ᱡᱟᱛᱛᱨᱟ ᱠᱟᱱ ᱠᱷᱟᱱ ᱚᱱᱟ ᱡᱟᱸᱜᱟ ᱫᱚ ᱥᱟᱯᱷᱟ ᱫᱚᱦᱚ ᱞᱮᱠᱷᱟᱱ ᱫᱚ ᱟᱵᱚᱴᱷᱤᱠ ᱵᱚᱱ ᱪᱟᱞᱟᱣ ᱦᱮᱡ ᱫᱟᱲᱮᱭᱟᱜᱼᱟ ᱟᱨ ᱡᱷᱚᱛᱚ ᱦᱚᱲᱟᱜ ᱥᱩᱵᱤᱫᱷᱟ ᱜᱮ ᱦᱳᱭᱳᱜᱼᱟ ᱟᱨ ᱟᱨ ᱢᱤᱫ ᱴᱮᱱ ᱠᱟᱛᱷᱟ ᱫᱚ ᱱᱤᱭᱟᱹ ᱠᱟᱱ ᱜᱮᱭᱟ ᱦᱚᱠᱚᱨ ᱠᱚ ᱥᱮ ᱩᱱᱠᱩ ᱢᱮᱱᱟᱜ ᱠᱚᱜᱮᱭᱟ ᱠᱤᱪᱷᱩ ᱠᱤᱪᱷᱩ ᱦᱚᱠᱟᱨ ᱫᱚ ᱮᱢᱚᱱ ᱜᱮ ᱢᱮᱱᱟᱜ ᱠᱚᱣᱟ ᱡᱮᱢᱚᱱ ᱡᱮ ᱡᱟᱦᱟᱸᱭ ᱠᱚ ᱡᱮᱢᱚᱱ ᱥᱤᱜᱟᱹᱲᱟ ᱠᱚ ᱥᱮ ᱤᱭᱟᱹ ᱠᱚ ᱟᱹᱠᱷᱨᱤᱧᱟ ᱩᱱᱠᱩ ᱫᱚ ᱠᱤᱱᱛᱩ ᱚᱱᱟ ᱠᱚᱫᱚ ᱠᱤᱪᱷᱩ ᱜᱟᱱ ᱠᱷᱟᱨᱟᱯ ᱦᱚᱸ ᱛᱟᱦᱮᱱ ᱜᱮᱭᱟ ᱚᱱᱠᱟᱱᱟᱜ ᱦᱚᱸ ᱡᱟᱛᱮ ᱩᱱᱱᱚᱛᱤ ᱦᱳᱭᱳᱜ ᱚᱱᱟ ᱡᱟᱛᱮ ᱠᱚᱨᱟᱣ ᱦᱳᱭᱳᱜᱼᱟ ᱟᱨ ᱱᱤᱭᱟᱹ ᱠᱩᱜᱮ ᱟᱨ ᱢᱤᱫ ᱴᱮᱱ ᱨᱮᱞᱳᱣᱮ ᱰᱤᱯᱟᱨᱴᱢᱮᱱᱴ ᱠᱷᱚᱱ ᱨᱤᱠᱩᱭᱮᱥᱴ ᱦᱮᱱᱟᱜ ᱟᱠᱟᱫ ᱛᱤᱧᱟᱹ ᱡᱟᱛᱮ ᱡᱟᱛᱮ ᱡᱟᱦᱟᱸᱴᱟᱜ ᱨᱮᱞᱳᱣᱮ ᱪᱟᱞᱟᱜ ᱠᱟᱱ ᱥᱮ ᱚᱱᱟ ᱡᱟᱛᱮ ᱢᱤᱫ ᱴᱮᱱ ᱱᱤᱭᱟᱹᱠᱚ ᱫᱤᱱ ᱨᱮ ᱨᱮᱞᱳᱣᱮ ᱟᱹᱰᱤ ᱞᱮᱴ ᱥᱮ ᱥᱳᱢᱚᱭ ᱛᱮ ᱵᱟᱝ ᱦᱤᱡᱩᱜ ᱠᱟᱱᱟ ᱡᱟᱛᱮ ᱢᱤᱫ ᱴᱮᱱ ᱥᱳᱢᱳᱭ ᱢᱮᱱᱴᱮᱱ ᱠᱟᱛᱮ ᱪᱟᱞᱟᱜ ᱤᱱᱟᱹ ᱠᱷᱟᱱ ᱡᱟᱦᱟᱸᱭ ᱦᱚᱲ ᱡᱟᱦᱟᱸᱴᱟᱜ ᱡᱟᱸᱜᱟ ᱰᱤᱥᱴᱮᱱᱥᱮᱱ ᱪᱟᱞᱟᱜ ᱮ ᱞᱟᱹᱭᱮᱫ ᱠᱟᱱ ᱚᱱᱟ ᱡᱟᱛᱮ ᱩᱱᱤᱭᱟᱜ ᱚᱱᱟ ᱥᱳᱢᱳᱭ ᱢᱚᱛᱚᱨᱮ ᱚᱰᱮ ᱟᱡ ᱮ ᱥᱮᱴᱮᱨ ᱫᱟᱲᱮᱭᱟᱜ ᱟᱨ ᱱᱤᱭᱟᱹ ᱠᱚ ᱤᱧᱟᱜ ᱵᱚᱠᱛᱚᱵᱽᱵᱚ ᱫᱚ ᱛᱟᱦᱮᱸ ᱠᱟᱱᱟ